ᱦᱮᱸ ᱟᱹᱞᱤᱧ ᱱᱚᱰᱮ ᱤᱭᱟᱹᱞᱤᱧ ᱢᱮᱱᱮᱫᱼᱟ ᱛᱚᱵᱮ ᱠᱷᱟᱱ ᱟᱫᱚ ᱟᱞᱮ ᱱᱚᱣᱟ ᱠᱚ ᱮᱴᱟᱜ ᱵᱟᱨᱦᱮ ᱫᱤᱥᱚᱢ ᱦᱚᱲ ᱠᱚᱠᱚ ᱦᱤᱡᱩᱜᱼᱟ ᱥᱟᱯᱷᱟᱼᱥᱩᱛᱨᱚ ᱢᱟᱱᱮ ᱞᱤᱧᱞᱤᱧ ᱟᱥᱮᱱ ᱠᱚᱣᱟ ᱵᱩᱨᱩ ᱠᱚ ᱤᱭᱟᱹ ᱠᱚᱨᱮ ᱵᱩᱨᱩ ᱠᱚᱨᱮ ᱟᱨ ᱵᱟᱠᱷᱟᱱ ᱫᱚ ᱚᱱᱟ ᱟᱛᱳᱼᱴᱚᱞᱟ ᱵᱷᱤᱛᱨᱤ ᱠᱚᱨᱮ ᱢᱟᱱᱮ ᱡᱮᱢᱚᱱ ᱥᱟᱯᱷᱟᱼᱥᱩᱛᱨᱚ ᱜᱮ ᱛᱟᱦᱮᱱ ᱢᱟ ᱥᱟᱯᱷᱟᱼᱥᱩᱛᱨᱟᱹ ᱜᱮᱠᱚ ᱤᱭᱟᱹ ᱢᱟ ᱛᱳ ᱜᱟᱰᱟ ᱠᱚᱨᱮ ᱦᱚᱸᱞᱤᱧ ᱤᱫᱤ ᱠᱚᱣᱟ ᱚᱱᱛᱮ ᱫᱟᱬᱟᱱ ᱠᱚ ᱟᱠᱚ ᱦᱚᱸᱠᱚ ᱩᱭᱦᱟᱹᱨ ᱢᱟ ᱚᱱᱮ ᱮᱱᱛᱮᱫ ᱥᱟᱯᱷᱟ ᱥᱩᱛᱨᱚ ᱜᱮ ᱢᱮᱱᱟᱜᱼᱟ ᱢᱮᱱᱛᱮ ᱚᱱᱠᱟ ᱤᱭᱟᱹᱞᱤᱧ ᱤᱭᱟᱹᱭᱟ ᱟᱥᱮᱱ ᱠᱚᱣᱟᱞᱤᱧ ᱵᱟᱨᱦᱮ ᱫᱤᱥᱚᱢ ᱦᱚᱲ ᱠᱚ ᱟᱨ ᱱᱚᱸᱰᱮ ᱱᱟᱦᱟᱜ ᱟᱹᱰᱤ ᱤᱭᱟᱹ ᱫᱚ ᱵᱟᱹᱱᱩᱜ ᱟᱱᱟᱜ ᱢᱟᱱᱮ ᱤᱭᱟᱹ ᱠᱚᱫᱚ ᱵᱟᱹᱱᱩᱜᱼᱟ ᱱᱟᱦᱟᱜ ᱚᱸᱡᱽᱨᱟ ᱤᱭᱟᱹ ᱠᱚᱫᱚ ᱟᱨ ᱜᱚᱴᱟ ᱜᱮ ᱱᱟᱦᱟᱜ ᱥᱟᱯᱷᱟ ᱥᱩᱛᱨᱚ ᱜᱮ ᱱᱟᱦᱟᱜ ᱞᱤᱧ ᱟᱥᱮᱱ ᱠᱚᱣᱟ ᱚᱱᱠᱟ ᱵᱟᱨᱦᱮ ᱫᱤᱥᱚᱢ ᱦᱚᱲᱠᱚ ᱦᱚᱸᱠᱚ ᱦᱮᱡ ᱞᱮᱱᱠᱷᱟᱱ ᱟᱠᱚ ᱦᱚᱸᱠᱚ ᱱᱟᱯᱟᱭ ᱜᱮᱠᱚ ᱵᱩᱡᱷᱟᱹᱣ ᱢᱟ ᱟᱠᱚᱦᱚᱸ ᱵᱮᱥ ᱠᱚ ᱵᱩᱡᱷᱟᱹᱣ ᱢᱟ ᱵᱟᱝᱟ ᱪᱟᱞᱟᱣ ᱞᱮᱱᱟᱞᱮ ᱢᱮᱱᱛᱮ ᱟᱹᱰᱤ ᱥᱟᱯᱷᱟ ᱥᱩᱛᱨᱚ ᱜᱮ ᱢᱮᱱᱟᱜᱼᱟ ᱚᱱᱟ ᱫᱤᱥᱚᱢ ᱫᱚ ᱱᱟᱦᱟᱜ ᱚᱱᱟ ᱟᱛᱳ ᱫᱚ